ᱱᱚᱜᱼᱚᱭ ᱯᱩᱠᱷᱨᱤ ᱠᱚ ᱡᱩᱫᱤ ᱛᱟᱦᱮᱞᱮᱱ ᱠᱷᱟᱡ ᱯᱩᱠᱷᱨᱤ ᱦᱳᱭᱛᱳ ᱫᱟᱜ ᱯᱮᱨᱮᱡ ᱟᱠᱟᱱᱟ ᱫᱟᱜ ᱯᱮᱨᱮᱡ ᱟᱠᱟᱱᱟ ᱛᱚ ᱦᱟᱠᱩ ᱟᱲᱟᱜ ᱞᱟᱹᱜᱤᱫ ᱛᱮ ᱯᱟᱭᱥᱟ ᱢᱟ ᱵᱟᱹᱱᱩᱜ ᱛᱤᱧᱟᱹ ᱛᱟᱞᱦᱮ ᱩᱱ ᱥᱚᱢᱚᱭ ᱪᱮᱫ ᱤᱧ ᱪᱮᱠᱟᱭᱟ ᱤᱧ ᱫᱚ ᱜᱩᱱᱟᱹᱱ ᱪᱤᱱᱛᱟᱹᱜ ᱟᱹᱧ ᱡᱮ ᱩᱯᱟᱹᱭ ᱴᱟᱠᱟ ᱯᱟᱭᱥᱟ ᱢᱟ ᱵᱟᱹᱱᱩᱜ ᱛᱤᱧ ᱛᱟᱦᱚᱞᱮ ᱤᱧᱫᱚ ᱞᱳᱱ ᱦᱟᱛᱟᱣ ᱦᱩᱭᱩᱜ ᱛᱤᱧᱟᱹ ᱛᱚ ᱞᱳᱱᱤᱧ ᱦᱟᱛᱟᱣ ᱠᱷᱚᱡ ᱫᱚ ᱨᱤᱱ ᱮᱱᱛᱮᱫ ᱨᱤᱱᱚᱜᱚᱜ ᱠᱟᱹᱱᱟᱹᱧ ᱵᱮᱝᱠ ᱨᱮ ᱪᱟᱞᱟᱣ ᱠᱟᱛᱮᱫ ᱯᱟᱭᱥᱟ ᱦᱟᱛᱟᱣ ᱠᱟᱛᱮᱫ ᱛᱟᱦᱚᱞᱮ ᱚᱸᱰᱮ ᱠᱷᱚᱡ ᱯᱟᱭᱥᱟ ᱦᱟᱛᱟᱣ ᱠᱟᱛᱮᱫ ᱤᱧᱫᱚ ᱱᱚᱜᱼᱚᱭᱤᱧ ᱦᱟᱹᱠᱩᱧ ᱟᱲᱟᱜ ᱠᱮᱫ ᱠᱚᱣᱟ ᱟᱲᱟᱜ ᱠᱟᱛᱮᱫ ᱟᱫᱚ ᱟᱲᱟᱜ ᱠᱟᱛᱮᱫ ᱴᱷᱤᱠ ᱵᱷᱟᱜᱤ ᱦᱩᱭᱱᱟ ᱟᱫᱚ ᱟᱲᱟᱜ ᱠᱟᱛᱮᱫ ᱦᱟᱹᱠᱩ ᱠᱚᱦᱚᱸ ᱚᱨ ᱠᱮᱫ ᱠᱚᱣᱟᱹᱧ ᱚᱨ ᱠᱟᱛᱮᱫ ᱨᱟᱠᱟᱵ ᱠᱮᱫ ᱠᱚᱣᱟᱹᱧ ᱟᱨ ᱦᱟᱹᱠᱩ ᱦᱚᱠᱚ ᱦᱩᱭᱱᱟ ᱛᱟ ᱚᱸᱰᱮ ᱠᱷᱚᱡ ᱤᱧ ᱧᱮᱞ ᱠᱮᱫᱟ ᱯᱟᱭᱥᱟ ᱴᱟᱠᱟ ᱦᱚᱸ ᱢᱚᱴᱟᱼᱢᱩᱴᱤ ᱵᱷᱟᱹᱜᱤ ᱜᱮ ᱦᱩᱭᱱᱟ ᱟᱨ ᱱᱚᱜᱼᱚᱭ ᱚᱱᱟ ᱚᱠᱟ ᱵᱮᱝᱠ ᱠᱷᱚᱱᱟᱜ ᱨᱤᱱᱤᱧ ᱦᱟᱛᱟᱣ ᱞᱮᱫ ᱚᱱᱟ ᱨᱤᱱ ᱦᱚᱸᱧ ᱥᱳᱫᱽ ᱠᱟᱫᱟ ᱥᱮ ᱟᱨ ᱚᱱᱟ ᱵᱟᱹᱲᱛᱤ ᱯᱚᱭᱥᱟ ᱫᱚ ᱤᱧᱟᱹᱜ ᱜᱷᱟᱨᱚᱸᱡᱽ ᱥᱚᱝᱥᱟᱨ ᱨᱤᱧ ᱤᱭᱟᱹ ᱞᱟᱜᱟᱣ ᱠᱮᱫᱟ